ᱦᱮᱸ ᱡᱚᱦᱟᱨ ᱜᱮ ᱜᱚᱢᱠᱮ ᱤᱧ ᱠᱤᱥᱚᱨ ᱠᱤᱥᱠᱩᱧ ᱞᱟ ᱭᱮᱜᱼᱟ ᱴᱚᱞᱟᱯᱟᱲᱟ ᱠᱷᱚᱱ ᱢᱮᱱᱮᱫᱟ ᱧ ᱥᱮ ᱟᱯᱮ ᱟᱸᱡᱚᱢᱚᱜ ᱠᱟᱱᱟ ᱟᱯᱮ ᱥᱮᱱ ᱠᱷᱚᱱ ᱠᱤᱪᱷᱩ ᱥᱚᱨᱠᱟᱨ ᱛᱚᱨᱚᱯᱷ ᱥᱮᱱ ᱠᱷᱚᱱ ᱡᱟᱦᱟᱱᱟᱜ ᱫᱤᱠ ᱦᱮᱱᱟᱜᱼᱟ

ᱢᱮᱱᱮᱫᱟ ᱧ ᱜᱚᱢᱠᱮ ᱡᱮ ᱪᱮᱫ ᱠᱚ ᱫᱤᱠ ᱦᱮᱱᱟᱜᱼᱟ ᱟᱯᱮᱥᱮᱫ ᱠᱷᱚᱱ ᱥᱚᱨᱠᱟᱨ ᱛᱚᱨᱚᱯᱷ ᱥᱮᱫᱠᱷᱚᱱ ᱡᱟᱦᱟᱱᱟᱜ

ᱜᱚᱢᱠᱮ ᱤᱧ ᱫᱚᱹᱧ ᱢᱮᱱᱫᱟ ᱢᱟᱱᱮ ᱚᱱᱟᱠᱩ ᱢᱟ ᱧᱟᱢᱚᱜ ᱠᱟᱱᱟᱫᱚ ᱚᱠᱟᱞᱮᱠᱟᱛᱮ ᱧᱟᱢ ᱠᱚᱜᱼᱟ ᱚᱱᱟᱠᱚ ᱡᱤᱱᱤᱥ ᱦᱳᱭ ᱦᱚᱭ ᱚᱱᱟᱠᱚ ᱡᱤᱱᱤᱥ ᱚᱠᱟᱞᱮᱠᱟᱛᱮ ᱧᱟᱢ ᱠᱚᱜᱼᱟ ᱛᱷᱚᱲᱟ ᱠᱟ ᱴᱤᱡ ᱢᱮᱱ ᱩᱛᱟ ᱨᱟ ᱧ ᱢᱮ

ᱚᱸᱻ ᱟᱪᱪᱷᱟ ᱟᱞᱮ ᱴᱚᱞᱟ ᱜᱨᱟᱢ ᱨᱮᱫᱚ ᱢᱟᱹᱡᱷᱤ ᱛᱷᱟᱱ ᱥᱮ ᱡᱟᱦᱮᱨ ᱛᱷᱟᱱ ᱚᱱᱟ ᱠᱚᱦᱚᱸ ᱠᱷᱩᱵ ᱵᱷᱟᱜᱮ ᱦᱚᱸ ᱵᱟᱹᱱᱩᱜ ᱛᱟᱞᱮᱭᱟ ᱟᱪᱪᱷᱟ

ᱟᱪᱪᱷᱟ ᱵᱩᱡᱽ ᱠᱮᱜ ᱟ ᱧ ᱢᱟ ᱛᱟᱦᱚᱞᱮ ᱡᱚᱦᱟᱨ ᱜᱮ ᱡᱚᱦᱟᱨ ᱜᱮ ᱜᱚᱢᱠᱮ ᱢᱟ ᱛᱟᱦᱚᱞᱮ